ᱦᱮᱞᱳ ᱦᱮᱸ ᱡᱚᱦᱟᱨ ᱜᱤ ᱚᱸᱻ ᱤᱧ ᱫᱚ ᱡᱷᱤᱱᱩᱠᱯᱩᱨ ᱨᱮᱱ ᱱᱚᱭᱚᱱ ᱠᱟᱱᱤᱧ ᱟᱫᱚᱧ ᱱᱟᱥᱮᱭᱟᱜ ᱠᱟᱹᱴᱤᱡ ᱵᱟᱰᱟᱭ ᱥᱟᱱᱟᱧ ᱠᱟᱱᱟ ᱡᱮ ᱟᱢ ᱢᱟ ᱮᱱᱛᱮᱜ ᱠᱳᱪ ᱠᱟᱱᱮᱢ ᱛᱚ ᱟᱢ ᱫᱚ ᱵᱷᱟᱞᱤᱢ ᱵᱟᱰᱟᱭᱟ ᱱᱤᱭᱟᱹ ᱩᱛᱛᱚᱨᱫᱤᱱᱟᱡᱯᱩᱨ ᱨᱮ ᱱᱤᱝᱠᱟ ᱚᱠᱟ ᱠᱚ ᱜᱟᱛᱮᱜ ᱟᱹᱰᱤ ᱥᱚᱨᱮᱥ ᱧᱚᱜ ᱜᱮ ᱱᱟᱥᱮᱭᱟᱜ ᱮᱢ ᱞᱟᱹᱭ ᱞᱮᱠᱷᱟᱡ

ᱚᱸᱻ ᱢᱮᱱ ᱢᱟᱧ ᱢᱮᱱᱮᱛ ᱠᱟᱱ ᱜᱮ ᱟᱫᱚ ᱟᱢ ᱫᱚ ᱪᱮᱫ ᱨᱮᱱᱟᱢ ᱠᱳᱪᱮᱛ ᱠᱚᱣᱟ ᱳᱸᱻ ᱤᱧ ᱦᱚᱸ ᱯᱷᱩᱴᱵᱚᱞ ᱨᱮᱱᱟᱜ ᱜᱮᱧ ᱢᱟᱱᱮ ᱠᱳᱪ ᱤᱧ ᱥᱮᱸᱫᱽᱨᱟᱭᱮᱫ ᱠᱚ ᱛᱟᱦᱮᱱᱟ ᱛᱷᱚᱲᱟ ᱟᱫᱚ ᱪᱮᱫ ᱞᱮᱠᱟ ᱴᱟᱭᱤᱢ ᱠᱩ ᱛᱤᱱ ᱡᱚᱠᱷᱚᱡ ᱪᱟᱞᱟᱜ ᱦᱩᱭᱩᱜᱼᱟ ᱪᱮᱫ ᱠᱩ ᱞᱟᱜᱟᱜᱼᱟ ᱱᱟᱥᱮᱱᱟᱜ ᱮᱢ ᱞᱟᱹᱭᱟᱹᱧ ᱠᱷᱟᱡ

ᱟᱨ ᱥᱟᱯᱲᱟᱣ ᱠᱚ ᱱᱟᱥᱮᱭᱟᱜ ᱪᱮᱫ ᱠᱚ

ᱚᱸᱻ ᱟᱪᱪᱷᱟ ᱛᱟᱞᱚᱦᱮ ᱤᱧᱟᱹᱜ ᱧᱩᱛᱩᱢ ᱦᱚᱸ ᱚᱞ ᱠᱟᱹᱛᱤᱧ ᱢᱮ ᱤᱧ ᱦᱚᱸ ᱛᱟᱞᱚᱦᱮ ᱛᱚ ᱜᱟᱯᱟ ᱵᱟᱠᱷᱟᱡ ᱫᱚ ᱢᱤᱭᱟᱝ ᱥᱮᱡ ᱠᱷᱚᱡ ᱤᱧ ᱦᱩᱧ ᱪᱟᱞᱟᱜᱼᱟ ᱟᱢ ᱴᱷᱮᱡ ᱠᱳᱪᱤᱝᱤᱧ ᱥᱟᱵᱟ ᱴᱷᱤᱠ ᱜᱮᱭᱟ ᱛᱟᱞᱚᱦᱮ ᱡᱚᱦᱟᱨ ᱜᱮ ᱫᱚᱦᱚᱭᱫᱟᱹᱧ